ᱟᱞᱮ ᱛᱤᱨᱞᱟᱹ ᱦᱚᱲ ᱵᱷᱤᱛᱨᱤ ᱨᱮᱫᱚ ᱱᱚᱜᱼᱚᱭ ᱯᱩᱠᱷᱨᱤ ᱨᱮ ᱦᱟ ᱠᱩ ᱡᱮ ᱜᱚᱡ ᱟᱹᱢᱡᱷᱟᱹᱣ ᱠᱚ ᱠᱷᱟᱡ ᱫᱚ ᱱᱚᱜᱼᱚᱭ ᱯᱷᱟᱹᱛᱤᱭᱟᱹᱜ ᱠᱚᱛᱮ ᱠᱚᱛᱮᱫ ᱜᱤᱞᱟᱹ ᱦᱚᱲ ᱠᱚᱫᱚ ᱠᱚ ᱦᱟᱞᱚ ᱠᱚᱣᱟ ᱥᱮ ᱰᱷᱟᱠᱟ ᱡᱷᱟᱹᱞᱤ ᱛᱟᱦᱮᱱᱟ ᱚᱱᱟ ᱡᱷᱟᱹᱞᱤ ᱠᱚᱛᱮ ᱠᱚ ᱡᱷᱟᱹᱞᱤ ᱠᱚᱣᱟ ᱟᱨ ᱡᱷᱟᱹᱞᱤ ᱮᱱᱛᱮᱫ ᱟᱹᱢᱡᱷᱟᱹᱣ ᱞᱮᱱᱠᱷᱟᱡ ᱫᱚ ᱮᱱᱛᱮᱫ ᱫᱮᱼᱢᱟᱹᱨᱤᱭᱟᱹ ᱠᱚ ᱟᱹᱢᱡᱷᱟᱹᱜᱼᱟ ᱛᱚ ᱚᱱᱠᱟᱛᱮ ᱪᱟᱯᱚ ᱛᱮᱦᱚᱸ ᱠᱚ ᱧᱟᱢ ᱠᱚᱣᱟ ᱪᱟᱯᱚ ᱛᱮᱦᱚᱸ ᱠᱚ ᱜᱚᱡ ᱠᱚᱣᱟ ᱟᱫᱚ ᱱᱚᱜᱼᱚ ᱱᱚᱝᱠᱟ ᱠᱟᱛᱮᱫ ᱜᱮ ᱞᱮ ᱜᱚᱡ ᱠᱚᱣᱟ ᱟᱞᱮ ᱫᱚ